ᱵᱚᱭᱮᱥ ᱞᱮᱱᱠᱷᱟᱱ ᱜᱚᱱᱴᱷᱮ ᱦᱟᱹᱥᱩ ᱰᱟᱸᱰᱟ ᱦᱟᱹᱥᱩ ᱦᱟᱱᱰᱮ ᱦᱟᱹᱥᱩ ᱱᱚᱰᱮ ᱦᱟᱹᱥᱩ ᱦᱩᱭᱩᱜ ᱠᱟᱱᱟ ᱟᱫᱚ ᱚᱡᱷᱟ ᱠᱚᱴᱷᱮᱱ ᱦᱚᱸ ᱨᱟᱱ ᱦᱩᱭᱩᱜ ᱠᱟᱱᱟ ᱟᱫᱚ ᱨᱟᱱ ᱛᱤᱱ ᱫᱤᱱᱮᱢ ᱡᱚᱢᱟ ᱩᱱᱫᱤᱱ ᱜᱮ ᱵᱷᱟᱜᱮᱢ ᱛᱟᱦᱮᱱᱟ ᱛᱚ ᱨᱟᱱ ᱠᱟᱹᱡ ᱮᱢ ᱵᱚᱱᱫᱚ ᱞᱮᱱᱠᱷᱟᱱ ᱜᱮ ᱟᱫᱚ ᱟᱫᱚ ᱦᱟᱹᱥᱩ ᱦᱚᱸ ᱟᱨᱚ ᱩᱰᱩᱠᱮᱱᱟ ᱱᱮᱛᱟᱨ ᱨᱮᱱ ᱦᱚᱸ ᱚᱱᱠᱟᱜᱮ ᱡᱚᱢ ᱡᱚᱢ ᱠᱚᱢ ᱛᱮᱢ ᱵᱚᱱᱫᱚ ᱞᱮᱱᱠᱷᱟᱱ ᱟᱨ ᱚᱱᱟ ᱦᱟᱹᱥᱩ ᱠᱚᱦᱚᱸ ᱩᱰᱳᱠᱚᱜᱼᱟ ᱟᱫᱚ ᱦᱚᱜᱼᱚᱭ ᱱᱚᱝᱠᱟ ᱟᱫᱚ ᱢᱤᱫ ᱵᱟᱨ ᱦᱚᱲ ᱫᱚ ᱦᱟᱰᱮ ᱪᱟᱞᱟᱜ ᱢᱮ ᱱᱷᱟᱰᱮ ᱪᱟᱞᱟᱜ ᱢᱮ ᱮᱠᱥᱨᱮ ᱦᱚᱪᱚᱜ ᱢᱮ ᱮᱭ ᱪᱮᱠᱟᱯ ᱦᱚᱪᱚᱜ ᱢᱮ ᱱᱚᱝᱠᱟ ᱠᱟᱛᱮ ᱦᱚᱸ ᱢᱤᱫᱵᱟᱨ ᱦᱚᱲᱟᱜ ᱫᱚ ᱪᱟᱵᱟᱜ ᱠᱟᱱᱟ ᱟᱨ ᱢᱤᱫᱵᱟᱨ ᱦᱚᱲ ᱫᱚ ᱨᱟᱱ ᱡᱚᱢ ᱠᱟᱛᱮ ᱦᱚᱸ ᱵᱟᱝ ᱪᱟᱵᱟᱜ ᱠᱟᱱᱟ